ᱦᱮᱸ ᱟᱞᱮ ᱟᱛᱳᱨᱮ ᱡᱟᱦᱟᱸ ᱵᱮᱵᱥᱟ ᱨᱮᱭᱟᱜ ᱢᱤᱫᱴᱮᱱ ᱚᱱᱠᱟ ᱠᱩᱨᱩᱢᱩᱴᱩ ᱢᱮᱱᱟᱜᱼᱟ ᱥᱮ ᱡᱟᱦᱟᱸ ᱤᱪᱪᱷᱟ ᱢᱮᱱᱟᱜᱼᱟ ᱟᱫᱚ ᱚᱱᱟ ᱠᱚᱫᱚ ᱦᱟᱸᱜ ᱡᱟᱠ ᱤᱧ ᱟᱭᱢᱟ ᱢᱟᱨᱟᱝ ᱜᱚᱢᱠᱮ ᱴᱷᱮᱡ ᱤᱧ ᱵᱩᱡᱷᱟᱹᱣᱤᱧ ᱦᱟᱛᱟᱣ ᱠᱟᱜ ᱟᱹᱧ ᱚᱱᱠᱟᱱᱟᱜ ᱢᱮᱱᱟᱜᱼᱟ ᱡᱟᱦᱟᱭ ᱦᱚᱧ ᱞᱟᱹᱭ ᱠᱟᱣᱟᱜ ᱠᱚᱣᱟ ᱡᱮ ᱟᱛᱳ ᱠᱚᱨᱮ ᱢᱟ ᱱᱤᱛᱚᱜ ᱟᱹᱰᱤ ᱢᱟᱱᱮ ᱮᱠᱮᱱ ᱢᱟ ᱟᱵᱚ ᱥᱮ ᱦᱟᱴᱵᱟᱴ ᱠᱷᱚᱡ ᱦᱟᱴᱵᱟᱡᱟᱨ ᱠᱷᱚᱡᱜᱮᱵᱚᱱ ᱟᱹᱜᱩᱭᱟ ᱛᱚ ᱟᱛᱳ ᱠᱚᱨᱮ ᱦᱚᱸ ᱚᱱᱠᱟᱱᱟᱜ ᱫᱚᱠᱟᱱ ᱠᱚ ᱵᱮᱱᱟᱣ ᱞᱮᱠᱷᱟᱡ ᱥᱮ ᱨᱟᱠᱟᱵ ᱞᱮᱠᱷᱟᱡ ᱫᱚ ᱡᱟᱭᱦᱳᱠ ᱢᱤᱫᱵᱟᱨ ᱯᱚᱭᱥᱟ ᱫᱚ ᱯᱟᱥᱮᱜ ᱦᱩᱭᱩᱜᱚᱜᱼᱟ ᱦᱟᱸᱜ ᱡᱟᱦᱟᱸ ᱫᱚ ᱢᱮᱱᱢᱮ ᱵᱟᱯᱞᱟ ᱠᱚᱨᱮ ᱟᱵᱚ ᱟᱭᱢᱟ ᱡᱤᱱᱤᱥ ᱵᱟᱡᱟᱨ ᱠᱷᱚᱡ ᱠᱤᱨᱤᱧᱟᱵᱚᱱ ᱡᱮᱢᱚᱱ ᱮᱻ ᱢᱚᱥᱚᱞᱟ ᱠᱷᱚᱡ ᱮᱦᱚᱵ ᱠᱟᱛᱮ ᱪᱤᱱᱤ ᱵᱩᱞᱩᱝ ᱫᱟᱹᱞ ᱛᱟᱯᱚᱨᱮ ᱠᱤᱪᱨᱤᱜ ᱠᱤᱪᱨᱤᱜ ᱠᱚ ᱢᱟᱱᱮ ᱨᱮᱠᱚᱢᱮᱱᱟ ᱜᱤᱨᱦᱟᱹᱛ ᱥᱮ ᱜᱤᱨᱦᱟᱹᱛ ᱠᱩᱠ ᱠᱩ ᱠᱤᱪᱨᱤᱜ ᱠᱚ ᱫᱷᱩᱴᱤ ᱥᱟᱹᱲᱤ ᱛᱟᱨᱯᱚᱨᱮ ᱢᱮᱱᱟᱜᱼᱟ ᱚᱱᱠᱟᱱᱟᱜ ᱟᱭᱢᱟ ᱰᱷᱮᱨ ᱛᱟᱯᱚᱨᱮ ᱥᱤᱸᱫᱩᱨ ᱠᱷᱟᱹᱰᱤ ᱠᱟᱪᱟ ᱯᱤᱪᱷᱟᱹᱲᱤᱥ ᱫᱟᱹᱲᱦᱤ ᱜᱟᱢᱪᱷᱟ ᱰᱷᱚᱞ ᱡᱷᱟᱯᱚᱱ ᱱᱚᱜ ᱚᱱᱠᱟ ᱟᱫᱚ ᱚᱱᱟᱠᱚᱜᱮᱧ ᱤᱧ ᱦᱚᱧ ᱠᱤᱥᱟᱹᱵᱟᱲᱟᱭᱟ ᱥᱮᱞᱮ ᱜᱟᱞᱢᱟᱨᱟᱣᱟ ᱡᱮ ᱟᱛᱳ ᱠᱚᱨᱮ ᱱᱚᱝᱠᱟᱱᱟᱜ ᱫᱚᱠᱟᱱ ᱞᱮᱠᱷᱟᱡ ᱥᱮ ᱚᱱᱠᱟᱱ ᱧᱚᱜ ᱤᱭᱟᱹ ᱞᱮᱠᱷᱟᱡ ᱟᱛᱳ ᱠᱚᱨᱮᱱᱟᱜ ᱵᱟᱯᱞᱟ ᱥᱮ ᱮᱝᱠᱟ ᱮᱢᱱᱮ ᱫᱤᱱ ᱦᱚᱸ ᱦᱩᱭᱩᱜᱚᱜᱼᱟ ᱢᱟᱱᱮ ᱟᱭᱢᱟ ᱯᱚᱨᱚᱵᱽ ᱟᱵᱚᱢᱟ ᱟᱨᱚ ᱢᱟᱱᱮ ᱟᱭᱢᱟ ᱰᱷᱮᱨ ᱤᱭᱟᱹ ᱢᱮᱱᱟᱜ ᱛᱟᱵᱚᱱ ᱟᱨ ᱠᱤᱪᱨᱤᱜ ᱢᱟ ᱥᱟᱨᱟ ᱵᱚᱪᱷᱚᱨ ᱜᱮ ᱦᱚᱲ ᱞᱟᱜᱟᱣ ᱠᱚᱣᱟ ᱜᱤᱫᱽᱨᱟᱹᱣᱟᱜ ᱯᱮᱱᱴ ᱛᱷᱮᱠᱮ ᱥᱩᱨᱩ ᱠᱚᱨᱮ ᱥᱮ ᱢᱟᱱᱮ ᱥᱟᱹᱲᱤ ᱟᱭᱢᱟ ᱠᱤᱪᱷᱩ ᱟᱫᱚ ᱫᱚᱠᱟᱱ ᱟᱨ ᱵᱮᱵᱥᱟ ᱱᱤᱛᱚᱜ ᱵᱮᱵᱥᱟ ᱫᱚᱨᱠᱟᱨ ᱢᱮᱱᱟᱜᱼᱟ ᱵᱮᱵᱥᱟ ᱠᱚ ᱪᱟᱞᱟᱣ ᱞᱮᱠᱷᱟᱡ ᱫᱚ ᱟᱹᱰᱤ ᱵᱮᱥᱴ ᱵᱩᱡᱷᱟᱹᱜᱼᱟ ᱥᱮ ᱧᱮᱞ ᱵᱟᱲᱟ ᱠᱚᱨᱮ ᱦᱚᱸ ᱥᱮ ᱟᱯᱱᱟᱨ ᱥᱚᱢᱟᱡᱽ ᱨᱮ ᱡᱟᱦᱟᱸ ᱵᱮᱵᱚᱦᱟᱨᱚᱜ ᱠᱟᱱᱟ ᱥᱚᱢᱟᱡᱽ ᱨᱮᱱ ᱜᱤᱫᱽᱨᱟᱹᱜᱮ ᱡᱩᱫᱤ ᱵᱮᱵᱥᱟᱭ ᱮᱦᱚᱵᱟᱭ ᱛᱚᱵᱮ ᱛᱚ ᱢᱤᱫᱴᱟᱝ ᱵᱟᱥᱴ ᱥᱚᱢᱟᱡᱽ ᱨᱮᱭᱟᱜ ᱱᱟᱥᱮᱱᱟᱜ ᱩᱱᱱᱚᱛᱤ ᱦᱩᱭᱩᱜᱼᱟ